ᱠᱟᱹᱴᱤᱡ ᱜᱤᱫᱽᱨᱟᱹᱣᱟᱜ ᱯᱚᱛᱚᱵ ᱨᱮᱫᱚ ᱚᱞ ᱥᱟᱶᱛᱮ ᱢᱩᱴᱷᱟᱹᱱ ᱛᱟᱦᱮᱱᱟ ᱚᱱᱟ ᱠᱷᱟᱹᱛᱤᱨ ᱛᱮ ᱜᱤᱫᱽᱨᱟᱹ ᱫᱚ ᱟᱠᱚᱣᱟᱜ ᱟᱨᱫᱟᱥ ᱠᱮᱴᱮᱡ ᱞᱟᱹᱜᱤᱫ ᱛᱮ ᱥᱩᱵᱤᱫᱷᱟ ᱦᱩᱭᱩᱜ ᱛᱟᱠᱚ ᱟᱨ ᱥᱟᱶᱛᱮ ᱠᱟᱹᱴᱤᱡ ᱜᱤᱫᱽᱨᱟᱹ ᱟᱜ ᱯᱚᱛᱚᱵ ᱨᱮᱫᱚ ᱠᱮᱴᱮᱡ ᱥᱟᱹᱦᱤᱡ ᱯᱞᱟᱥᱴᱤᱠ ᱞᱟᱜᱟᱣ ᱛᱟᱦᱮᱱᱟ ᱚᱱᱟᱛᱮ ᱡᱚᱞᱫᱤ ᱵᱟᱝ ᱚᱲᱮᱡ ᱦᱚᱫᱚᱜᱼᱟ ᱚᱱᱟᱛᱮ ᱠᱟᱹᱴᱤᱡ ᱜᱤᱫᱽᱨᱟᱹ ᱟᱜ ᱯᱚᱛᱚᱵ ᱫᱚ ᱠᱟᱹᱴᱤᱡ ᱜᱤᱫᱽᱨᱟᱹ ᱞᱟᱹᱜᱤᱫ ᱫᱚ ᱟᱹᱰᱤᱜᱮ ᱵᱷᱟᱹᱜᱮᱭᱟ